ᱜᱚᱱᱯᱩᱨ ᱠᱷᱚᱱ ᱥᱤᱦᱩᱲᱤ ᱰᱟᱦᱟᱨ ᱛᱟᱞᱟᱨᱮ ᱡᱟᱣ ᱥᱮᱨᱢᱟ ᱢᱤᱫ ᱫᱷᱟᱣ ᱠᱟᱛᱮᱫ ᱵᱟᱭᱤᱠ ᱨᱮᱥᱤᱝ ᱦᱮᱯᱨᱟᱣ ᱛᱮᱦᱮᱸᱱ ᱜᱮᱭᱟ ᱛᱚ ᱚᱱᱟ ᱦᱮᱯᱨᱟᱣ ᱨᱮ ᱵᱟᱨ ᱥᱮᱨᱢᱟᱭᱤᱧ ᱥᱮᱞᱮᱫ ᱞᱮᱫᱟ ᱯᱟᱹᱦᱤᱞ ᱥᱮᱨᱢᱟ ᱡᱟᱦᱟᱸ ᱵᱩᱡᱩᱱ ᱛᱮᱦᱮᱸᱞᱮᱱᱟ ᱚᱱᱟ ᱫᱚ ᱟᱹᱰᱤ ᱨᱟᱹᱥᱠᱟᱹ ᱨᱮᱭᱟᱜ ᱛᱟᱦᱮᱸ ᱠᱟᱱ ᱛᱤᱧᱟᱹ ᱢᱮᱱᱠᱷᱟᱱ ᱫᱚᱥᱟᱨ ᱥᱮᱨᱢᱟ ᱡᱚᱠᱷᱚᱱᱤᱧ ᱥᱮᱱ ᱮᱱᱟ ᱡᱳᱜᱽᱫᱟᱱ ᱞᱤᱫᱟᱹᱧ ᱛᱚ ᱩᱱ ᱡᱚᱠᱷᱮᱡ ᱞᱟᱦᱟ ᱫᱷᱟᱣᱟᱜ ᱛᱩᱞᱚᱱᱟ ᱱᱤᱭᱟᱹ ᱫᱷᱟᱣᱟᱜ ᱚᱵᱷᱤᱜᱽᱜᱚᱛᱟ ᱫᱚ ᱟᱹᱰᱤ ᱵᱟᱹᱲᱤᱡ ᱦᱩᱭ ᱮᱱᱟ ᱪᱮᱫᱟᱜ ᱥᱮ ᱨᱮᱥᱤᱝ ᱨᱮ ᱡᱚᱛᱚ ᱦᱚᱲ ᱟᱢ ᱫᱟᱲᱮᱜ ᱤᱧ ᱫᱟᱲᱮᱜ ᱡᱚᱛᱚ ᱦᱚᱲ ᱟᱹᱰᱤ ᱛᱟᱲᱟᱛᱟᱲᱤ ᱠᱚ ᱪᱟᱞᱟᱣ ᱤᱫᱤᱭᱮᱫᱟ ᱪᱟᱞᱟᱣ ᱤᱫᱤ ᱛᱩᱞᱩᱡ ᱢᱟᱡᱽ ᱠᱷᱟᱱᱮ ᱨᱮ ᱢᱤᱫᱴᱮᱡ ᱮᱠᱥᱤᱰᱮᱱᱴ ᱦᱩᱭᱮᱱᱟ ᱛᱟᱛᱮ ᱚᱱᱟ ᱮᱠᱥᱤᱰᱮᱱᱴ ᱨᱮ ᱵᱟᱨᱭᱟ ᱠᱚᱲᱟ ᱠᱤᱱ ᱟᱹᱰᱤ ᱟᱸᱴ ᱠᱤᱱ ᱵᱟᱡᱟᱣᱮᱱᱟ ᱛᱚ ᱱᱤᱭᱟᱹ ᱢᱚᱱᱮ ᱦᱩᱭᱩᱜ ᱠᱟᱱᱟ ᱨᱮᱥᱤᱝ ᱨᱮ ᱡᱳᱜᱽᱫᱟᱱ ᱫᱚ ᱵᱟᱝ ᱴᱷᱤᱠᱟ ᱪᱮᱫᱟᱜ ᱥᱮ ᱨᱮᱥᱤᱝ ᱨᱮ ᱡᱟᱦᱟᱸ ᱵᱚᱱᱫᱮᱡ ᱥᱮ ᱯᱨᱳᱴᱮᱠᱥᱮᱱ ᱠᱚ ᱛᱟᱦᱮᱸᱱᱟ ᱚᱱᱠᱟᱱᱟᱜ ᱵᱟᱝ ᱛᱮᱦᱮᱸ ᱠᱟᱱ ᱛᱟᱠᱤᱱᱟ ᱩᱱᱠᱤᱱᱟᱜ ᱚᱱᱟ ᱛᱮᱜᱮ ᱚᱱᱟ ᱥᱚᱢᱚᱥᱥᱟ ᱫᱚ ᱦᱩᱭᱮᱱᱟ ᱢᱚᱱᱮᱦᱚᱭ ᱚᱱᱟ ᱯᱨᱳᱴᱮᱠᱥᱚᱱ ᱵᱟᱝ ᱛᱮᱦᱮᱸᱞᱮᱱ ᱠᱷᱟᱡ ᱨᱮᱥᱤᱝ ᱨᱮ ᱥᱮᱞᱮᱫᱚᱜ ᱫᱚ ᱡᱟᱹᱱᱤᱪ ᱠᱷᱟᱱ ᱵᱟᱝ ᱴᱷᱤᱠᱟ